ᱡᱟᱦᱟᱸ ᱠᱩᱥᱛᱤ ᱤᱫᱤ ᱠᱟᱛᱤᱧ ᱢᱮᱱᱮᱫ ᱠᱟᱱᱟ ᱡᱟᱦᱟᱸ ᱟᱞᱮ ᱚᱲᱟᱜ ᱨᱮ ᱛᱟᱦᱮᱸ ᱠᱟᱱᱟ ᱦᱟᱲᱢᱟ ᱢᱩᱨᱢᱩ ᱛᱳ ᱩᱱᱤ ᱫᱚ ᱟᱹᱰᱤᱜᱟᱱᱮ ᱫᱟᱲᱮᱜ ᱠᱟᱱ ᱛᱟᱦᱮᱱᱟ ᱡᱟᱦᱟᱱᱟᱜ ᱞᱟᱹᱜᱤᱫ ᱥᱮ ᱟᱹᱰᱤ ᱡᱤᱛᱠᱟᱹᱨ ᱜᱮ ᱛᱟᱦᱮᱱ ᱠᱟᱱ ᱛᱟᱦᱮᱱᱟᱭ ᱟᱹᱰᱤ ᱟᱸᱴ ᱜᱮ ᱫᱟᱲᱮ ᱛᱟᱦᱮᱸ ᱠᱟᱱ ᱛᱟᱭᱟ ᱟᱨ ᱩᱱᱤᱭᱟᱜ ᱡᱟᱦᱟᱸ ᱵᱤᱫᱽᱫᱟᱹ ᱛᱟᱦᱮᱸ ᱠᱟᱱᱟ ᱫᱟᱲᱮ ᱛᱟᱦᱮᱸ ᱠᱟᱱᱟ ᱟᱨ ᱩᱱᱤᱜᱮ ᱤᱧᱫᱚᱭ ᱪᱮᱫ ᱠᱟᱹᱫᱤᱧᱟ ᱟᱹᱰᱤ ᱟᱸᱴ ᱪᱮᱫ ᱨᱮᱱᱟᱜ ᱠᱩᱨᱩᱢᱩᱴᱩ ᱛᱟᱦᱮᱸ ᱠᱟᱱᱟ ᱥᱮ ᱤᱧᱦᱚᱸ ᱪᱮᱫ ᱨᱮᱱᱟᱜ ᱠᱩᱨᱩᱢᱩᱴᱩ ᱛᱟᱦᱮᱸ ᱠᱟᱱᱟ ᱵᱚᱞᱮ ᱱᱤᱭᱟᱹ ᱠᱚ ᱟᱰᱮ ᱯᱟᱥᱮ ᱠᱚᱨᱮᱜ ᱢᱟᱱᱮ ᱩᱱᱤ ᱫᱚ ᱟᱹᱰᱤ ᱧᱩᱛᱩᱢᱟᱱ ᱦᱚᱲ ᱜᱮ ᱛᱟᱦᱮᱸ ᱠᱟᱱᱟᱭ ᱥᱮ ᱟᱹᱰᱤ ᱟᱸᱴ ᱜᱮ ᱵᱟᱲᱟᱭ ᱠᱟᱱ ᱛᱟᱦᱮᱱᱟᱭ ᱟᱨ ᱩᱱᱤ ᱴᱷᱮᱱ ᱠᱷᱚᱱ ᱜᱮ ᱤᱧᱫᱚ ᱡᱟᱦᱟᱸ ᱢᱮᱱᱟᱜᱼᱟ ᱛᱳ ᱩᱱᱤᱭᱟᱜ ᱛᱤᱱᱟᱹᱜ ᱟᱡ ᱫᱟᱲᱮ ᱟᱹᱭᱠᱟᱹᱣᱮᱫ ᱛᱟᱦᱮᱱᱟᱭ ᱩᱱᱟᱹᱜ ᱜᱮ ᱟᱡ ᱤᱧ ᱪᱮᱫ ᱠᱮᱫᱟ ᱚᱱᱟ ᱞᱮᱠᱟᱛᱮ ᱱᱤᱛᱚᱜ ᱤᱧᱦᱚᱧ ᱪᱮᱫ ᱠᱮᱫᱟ ᱠᱚᱨᱟᱣ ᱤᱫᱤᱭᱟᱹᱧ ᱥᱮ ᱩᱱᱤ ᱥᱮᱫ ᱠᱷᱚᱱ ᱜᱮ ᱟᱹᱰᱤ ᱟᱹᱰᱤ ᱥᱟᱨᱦᱟᱣ ᱡᱟᱦᱟᱸ ᱛᱤᱱᱟᱹᱜ ᱵᱟᱲᱟᱭ ᱠᱟᱱ ᱛᱟᱦᱮᱱᱟ ᱢᱤᱫ ᱫᱤᱱ ᱫᱟᱲᱮ ᱠᱚ ᱛᱟᱦᱮᱸ ᱠᱟᱱ ᱛᱟᱭᱟ ᱩᱱᱤ ᱜᱮ ᱤᱧᱫᱚᱭ ᱪᱮᱫ ᱠᱟᱫᱤᱧᱟ